ᱯᱨᱚᱛᱷᱚᱢ ᱨᱮᱜᱮ ᱡᱮᱴᱟᱧ ᱞᱟᱹᱭ ᱠᱮᱫᱟ ᱵᱟᱜᱟᱱ ᱢᱟᱱᱮ ᱵᱟᱜᱟᱱ ᱫᱚ ᱡᱷᱚᱛᱚ ᱦᱚᱲ ᱜᱮ ᱥᱚᱠ ᱟᱠᱚᱣᱟ ᱮᱢᱚᱱ ᱤᱧ ᱦᱚᱸ ᱵᱟᱜᱟᱱ ᱫᱚ ᱟᱹᱰᱤ ᱟᱸᱴᱤᱧ ᱠᱩᱥᱤᱭᱟᱜᱼᱟ ᱠᱤᱱᱛᱩ ᱡᱮᱴᱟᱧ ᱵᱟᱜᱟᱱ ᱠᱚᱨᱟᱣ ᱛᱮᱫᱚ ᱱᱤᱡᱮ ᱨᱮᱦᱚᱸ ᱢᱟᱱᱮ ᱚᱱᱟ ᱯᱮᱪᱷᱚᱱ ᱨᱮ ᱵᱟᱜᱟᱱ ᱚᱱᱟ ᱫᱟᱨᱤ ᱵᱟᱝᱢᱟ ᱡᱚᱛᱱᱚ ᱠᱟᱛᱮ ᱞᱟᱹᱴᱩᱭ ᱦᱩᱭᱩᱜᱼᱟ ᱛᱚ ᱚᱱᱟ ᱯᱮᱪᱷᱚᱱ ᱨᱮᱛᱚ ᱱᱤᱡᱮ ᱥᱚᱢᱚᱭ ᱫᱚᱨᱠᱟᱨᱟ ᱛᱟᱨᱯᱚᱨ ᱪᱷᱚᱛᱨᱚ ᱫᱚᱨᱟᱠᱟᱨᱟ ᱥᱮᱨᱚᱠᱚᱢ ᱟᱨ ᱮᱢᱱᱤ ᱦᱚᱲ ᱫᱤᱭᱮᱢ ᱠᱚᱨᱟᱣ ᱫᱟᱲᱮᱭᱟᱜᱼᱟ ᱠᱤᱱᱛᱩ ᱱᱤᱡᱮ ᱡᱮᱴᱟᱢ ᱠᱚᱨᱟᱣᱟ ᱡᱚᱠᱷᱚᱱ ᱱᱤᱡᱮ ᱡᱩᱫᱤᱢ ᱠᱚᱨᱟᱣᱟ ᱥᱮᱴᱟ ᱥᱮᱴᱟ ᱫᱚ ᱢᱟᱱᱮ ᱱᱤᱡᱮ ᱜᱮ ᱟᱹᱰᱤ ᱨᱟᱹᱥᱠᱟᱹ ᱵᱩᱡᱷᱟᱹᱜᱼᱟ ᱡᱮ ᱤᱧ ᱛᱮᱜᱮ ᱦᱩᱭᱩᱜ ᱠᱟᱱ ᱛᱤᱧᱟᱹ ᱡᱮ ᱟᱹᱰᱤ ᱢᱚᱸᱡ ᱦᱩᱭ ᱱᱟ ᱛᱚ ᱮᱭ ᱨᱚᱠᱚᱢ ᱡᱚᱛᱷᱚᱱᱮᱢ ᱢᱚᱱᱮᱭᱟ ᱤᱧ ᱛᱮ ᱵᱟᱜᱟᱱᱤᱧ ᱠᱚᱨᱟᱣ ᱫᱟ ᱟᱵᱟᱨ ᱤᱧᱟᱹᱜ ᱴᱟᱭᱤᱢ ᱦᱚᱸ ᱪᱟᱞᱟᱜ ᱠᱟᱱᱟ ᱛᱚ ᱱᱤᱭᱟᱹ ᱯᱮᱪᱷᱚᱱ ᱨᱮ ᱡᱮ ᱴᱟᱭᱤᱢ ᱱᱚᱥᱴᱚᱭ ᱫᱟ ᱚᱛᱷᱚᱪᱚ ᱵᱟᱜᱟᱱ ᱨᱮ ᱢᱟᱱᱮ ᱴᱷᱤᱠ ᱫᱚ ᱴᱷᱤᱠᱚᱜ ᱠᱟᱱᱟ ᱟᱵᱟᱨ ᱢᱚᱱᱮᱭᱟ ᱚᱱᱱᱚ ᱡᱚᱱᱱᱤᱭᱮ ᱢᱟᱱᱮ ᱚᱱᱱᱚ ᱦᱚᱲ ᱵᱟᱜᱟᱱ ᱫᱟᱭᱤᱛᱛᱚᱢ ᱮᱢᱟ ᱠᱚ ᱠᱟᱱᱟ ᱡᱮ ᱠᱚᱨᱟᱣ ᱞᱟᱹᱜᱤᱫ ᱛᱚᱠᱷᱚᱱ ᱩᱱᱠᱩ ᱢᱟᱱᱮ ᱩᱱᱠᱩ ᱠᱚᱨᱟᱣᱟᱠᱚ ᱴᱷᱤᱠ ᱜᱮ ᱠᱤᱱᱛᱩ ᱟᱢ ᱱᱤᱡᱮ ᱜᱮᱢ ᱢᱚᱱᱮᱭᱟ ᱡᱮ ᱵᱟᱝ ᱴᱷᱤᱠ ᱵᱟᱠᱚ ᱠᱟᱹᱢᱤ ᱫᱟᱲᱮᱭᱟᱜ ᱠᱟᱱᱟ ᱡᱮ ᱦᱟᱱᱟ ᱱᱚᱭᱟᱹ ᱵᱟᱠᱚ ᱧᱮᱞ ᱫᱟ ᱱᱤᱭᱟᱹ ᱦᱟᱱᱟ ᱵᱟᱠᱚ ᱧᱮᱞ ᱫᱟ ᱛᱚ ᱦᱚᱨᱦᱚ ᱠᱚᱜᱼᱟ ᱥᱮ ᱪᱮᱫ ᱤᱭᱟᱹ ᱛᱟᱦᱮᱸᱱ ᱛᱟᱢᱟ ᱡᱮ ᱴᱷᱤᱠ ᱠᱚ ᱧᱮᱞ ᱫᱟ ᱥᱮ ᱵᱟᱝ ᱠᱤᱱᱛᱩ ᱱᱤᱡᱮ ᱡᱮᱴᱟᱢ ᱡᱟᱦᱟᱸᱴᱟᱜ ᱜᱮ ᱱᱚᱡᱮᱨ ᱢᱮᱸᱫ ᱛᱮ ᱡᱟᱦᱟᱸ ᱠᱟᱹᱢᱤ ᱡᱟᱦᱟᱸ ᱞᱮᱠᱟ ᱜᱮ ᱦᱩᱭᱩᱜ ᱦᱮᱸ ᱟᱹᱰᱤ ᱡᱚᱛᱱᱚ ᱥᱚᱦᱚᱠᱟᱨᱮ ᱠᱚᱨᱟᱣ ᱦᱩᱭᱩᱜᱼᱟ ᱠᱤᱱᱛᱩ ᱡᱮᱴᱟ ᱢᱮᱱᱤᱧ ᱡᱮ ᱱᱚᱡᱮᱛᱮᱢ ᱠᱚᱨᱟᱣ ᱞᱮᱠᱷᱟᱱ ᱫᱚ ᱥᱚᱢᱚᱭ ᱫᱚ ᱱᱚᱥᱴᱚ ᱫᱚ ᱱᱚᱥᱴᱚᱜ ᱜᱮᱭᱟ ᱠᱤᱱᱛᱩ ᱯᱚᱭᱥᱟ ᱵᱟᱵᱚᱫ ᱠᱷᱚᱡ ᱫᱚᱢ ᱵᱟᱧᱪᱟᱜᱼᱟ ᱟᱨ ᱢᱟᱱᱮ ᱚᱱᱱᱚ ᱦᱚᱲ ᱫᱤᱭᱮᱢ ᱠᱚᱨᱟᱣ ᱦᱚᱪᱚ ᱠᱚ ᱞᱮᱠᱷᱟᱱ ᱛᱚᱠᱷᱚᱱ ᱫᱚ ᱯᱚᱭᱥᱟ ᱢᱟ ᱞᱟᱜᱟᱜ ᱛᱟᱢ ᱜᱮ ᱠᱤᱱᱛᱩ ᱯᱚᱭᱥᱟ ᱫᱚ ᱟᱨᱚ ᱰᱷᱮᱨᱚᱜ ᱛᱟᱢ ᱜᱮᱭᱟ ᱛᱚ ᱵᱟᱱᱟᱨ ᱥᱮᱡ ᱜᱮ ᱧᱮᱞ ᱠᱟᱛᱮ ᱠᱚᱨᱟᱣ ᱦᱩᱭᱩᱜᱼᱟ ᱚᱱᱠᱟ ᱠᱚᱨᱟᱣ ᱞᱮᱠᱷᱟᱡ ᱴᱷᱤᱠ ᱵᱩᱡᱷᱟᱹᱜᱼᱟ